ᱜᱤᱫᱽᱨᱟᱹᱠᱩ ᱞᱟᱹᱜᱤᱫ ᱩᱯᱚᱞᱚᱵᱫᱷᱚ ᱛᱷᱚᱱᱚᱛ ᱫᱚ ᱦᱩᱭᱩᱜ ᱠᱟᱱᱟ ᱟᱵᱩ ᱚᱲᱟᱜ ᱨᱮ ᱜᱚᱲᱚᱢ ᱦᱟᱲᱟᱢ ᱜᱚᱲᱚᱢ ᱵᱩᱰᱷᱤᱠᱩ ᱡᱟᱦᱟᱸ ᱜᱟᱢ ᱠᱩᱫᱩᱢ ᱚᱱᱟᱠᱩ ᱛᱮᱦᱚᱸ ᱟᱭᱢᱟ ᱠᱤᱪᱷᱩᱠᱩ ᱵᱟᱲᱟᱭ ᱧᱟᱢᱟ ᱟᱨ ᱱᱟᱦᱟᱜ ᱠᱟᱛᱮᱫ ᱫᱚ ᱜᱤᱫᱽᱨᱟᱹ ᱠᱚᱫᱚ ᱱᱚᱣᱟ ᱴᱤᱵᱷᱤ ᱠᱷᱚᱱ ᱠᱟᱴᱩᱱᱠᱩ ᱠᱷᱚᱱ ᱦᱚᱸ ᱟᱭᱢᱟ ᱠᱤᱪᱷᱩᱠᱩ ᱵᱟᱲᱟᱭ ᱧᱟᱢᱮᱫᱟ ᱟᱫᱚ ᱦᱩᱭᱩᱜ ᱠᱟᱱᱟ ᱜᱟᱢ ᱠᱩᱫᱩᱢ ᱠᱷᱚᱱ ᱦᱚᱸ ᱡᱮᱢᱚᱱ ᱜᱤᱫᱽᱨᱟᱹ ᱠᱩᱠᱩ ᱧᱟᱢᱮᱫ ᱛᱟᱦᱮᱸᱫ ᱼᱟ ᱟᱨ ᱱᱚᱣᱟᱠᱩ ᱠᱷᱚᱵᱚᱨ ᱠᱟᱜᱚᱡ ᱠᱚᱨᱮ ᱡᱟᱦᱟᱸᱠᱩ ᱦᱟᱹᱡᱩᱜ ᱠᱟᱱ ᱚᱱᱟᱠᱚᱦᱚᱸ ᱜᱤᱫᱽᱨᱟᱹ ᱵᱟᱠᱷᱨᱟ ᱛᱮᱜᱤ ᱢᱤᱫᱴᱮᱱ ᱫᱚ ᱥᱟᱠᱟᱢ ᱫᱚ ᱚᱠᱟᱫᱚᱠᱩ ᱦᱟᱯᱛᱟᱜᱤ ᱯᱚᱨᱛᱛᱮᱠ ᱥᱟᱯᱛᱟᱦᱚ ᱨᱮᱜᱤ ᱢᱤᱫᱴᱮᱱ ᱥᱟᱠᱟᱢ ᱫᱚᱠᱩ ᱮᱢᱟ ᱟᱫᱚ ᱱᱚᱣᱟ ᱥᱚᱯᱛᱟᱦᱚ ᱨᱮᱭᱟᱜ ᱢᱤᱫᱴᱮᱡ ᱱᱤᱭᱟᱹ ᱠᱷᱚᱵᱚᱨ ᱠᱟᱜᱚᱡ ᱨᱮᱭᱟᱜ ᱱᱚᱣᱟ ᱥᱟᱠᱟᱢ ᱱᱩᱠᱩ ᱜᱤᱫᱽᱨᱟᱹ ᱵᱟᱠᱷᱨᱟᱛᱮ ᱡᱟᱦᱟᱸᱠᱩ ᱮᱢᱮᱫ ᱚᱱᱟ ᱡᱚᱫᱤ ᱜᱤᱫᱽᱨᱟᱹ ᱟᱵᱩᱵᱩᱱ ᱮᱢ ᱫᱟᱲᱤᱭᱟᱠᱩᱣᱟ ᱚᱱᱟᱵᱩᱱ ᱵᱩᱡᱷᱟᱹᱣ ᱫᱟᱲᱤᱭᱟᱠᱩᱣᱟ ᱛᱟᱦᱚᱞᱮᱫᱚ ᱱᱚᱣᱟ ᱥᱟᱠᱟᱢ ᱨᱮᱭᱟᱜ ᱫᱚ ᱟᱭᱢᱟᱜᱤ ᱠᱟᱹᱢᱤᱫᱚ ᱢᱮᱱᱟᱜ ᱜᱮᱭᱟ ᱟᱨ ᱱᱚᱣᱟ ᱠᱟᱹᱴᱤᱡ ᱜᱤᱫᱽᱨᱟᱹ ᱫᱚ ᱱᱚᱣᱟ ᱟᱹᱵᱩ ᱵᱟᱠᱷᱨᱟ ᱛᱮᱜᱤ ᱱᱚᱣᱟ ᱠᱚᱫᱚ ᱵᱮᱥᱛᱮ ᱞᱟᱹᱭ ᱟᱸᱡᱚᱢ ᱟᱠᱩ ᱦᱩᱭᱩᱜᱼᱟ ᱟᱵᱩ ᱟᱵᱩ ᱥᱟᱶᱛᱟᱨᱮ ᱥᱟᱶᱛᱟ ᱨᱮᱭᱟᱜ ᱡᱟᱦᱟᱸᱠᱩ ᱢᱮᱱᱟᱜ ᱚᱱᱟᱦᱚᱸ ᱡᱮᱢᱚᱱ ᱵᱟᱲᱟᱭ ᱨᱮᱭᱟᱜ ᱛᱟᱦᱮᱱᱟ ᱟᱨ ᱡᱟᱦᱟᱸᱠᱩ ᱜᱟᱢ ᱠᱩᱫᱩᱢ ᱥᱮ ᱟᱠᱟ ᱰᱨᱚᱭᱤᱝ ᱚᱱᱟ ᱠᱚᱦᱚᱸ ᱯᱮᱱᱴᱤᱝ ᱠᱚᱦᱚᱸ ᱟᱭᱢᱟ ᱠᱤᱪᱷᱩ ᱱᱚᱣᱟ ᱥᱟᱠᱟᱢ ᱨᱮᱠᱩ ᱮᱢᱜᱮᱭᱟ ᱟᱨ ᱱᱚᱣᱟᱠᱩ ᱠᱷᱚᱱ ᱜᱤ ᱟᱵᱩ ᱜᱤᱫᱽᱨᱟᱹ ᱫᱚ ᱟᱭᱢᱟ ᱠᱤᱪᱷᱩ ᱠᱩ ᱵᱟᱲᱟᱭ ᱧᱟᱢ ᱫᱟᱲᱤᱭᱟᱜᱼᱟ